ᱦᱮᱞᱳ ᱦᱮᱸ ᱟᱹᱞᱤᱧ ᱞᱤᱧ ᱞᱟᱹᱭ ᱮᱫᱟ ᱟᱞᱤᱧ ᱞᱤᱧ ᱠᱷᱚᱡᱚᱜ ᱠᱟᱱᱟ ᱢᱮᱱ ᱫᱟᱞᱤᱧ ᱵᱟᱯᱞᱟ ᱨᱮ ᱤᱭᱟᱹ ᱵᱟᱯᱞᱟ ᱟᱵᱚᱱ ᱪᱮᱫᱠᱚ ᱥᱟᱯᱟᱵ ᱪᱮᱫᱠᱚ ᱰᱷᱚᱞ ᱛᱟᱦᱮᱱᱟ ᱪᱮᱫ ᱛᱟᱦᱮᱱᱟ ᱚᱱᱟᱠᱚ ᱞᱤᱧ ᱞᱟᱹᱭ ᱚᱪᱚᱭᱫᱟ

ᱪᱮᱫᱠᱚ ᱨᱩ ᱥᱟᱯᱟᱵ ᱢᱮᱱᱟᱜᱼᱟ ᱪᱮᱫᱠᱚ ᱨᱩ ᱥᱟᱯᱟᱯ ᱢᱮᱱᱟᱜᱼᱟ ᱩᱱᱟᱠᱚᱫᱚ ᱵᱟᱝ ᱪᱮᱫᱠᱚ ᱨᱩ ᱥᱟᱯᱟᱵ ᱦᱮᱱᱟᱜᱼᱟ ᱪᱮᱫᱠᱚ ᱨᱩ ᱥᱟᱯᱟᱵ ᱦᱮᱱᱟᱜᱼᱟ ᱚᱱᱟ ᱟᱨ ᱥᱚᱨᱦᱟᱭ ᱨᱮᱫᱚ ᱪᱤᱫᱠᱚ ᱨᱩ ᱥᱟᱯᱟᱵ ᱦᱮᱱᱟᱜᱼᱟ ᱪᱮᱫᱠᱚᱠᱚ ᱪᱮᱠᱟᱭᱟ

ᱟᱨᱚ ᱫᱟᱸᱥᱟᱭ ᱨᱮᱫᱚ ᱪᱮᱫᱠᱚᱠᱚ ᱥᱟᱯᱟᱵ ᱠᱚ ᱤᱫᱤᱭᱟ ᱪᱮᱫ ᱞᱮᱠᱟ ᱠᱟᱛᱮᱫ ᱠᱚ ᱩᱰᱩᱝᱚᱜᱼᱟ ᱟᱨ ᱚᱠᱟ ᱠᱚᱨᱮ ᱠᱚ ᱫᱟᱬᱟᱱᱟ ᱟᱨ ᱵᱟᱦᱟ ᱨᱮᱫᱚ ᱪᱮᱫ ᱠᱚᱠᱚ ᱤᱭᱟᱹ ᱪᱮᱫ ᱞᱮᱠᱟᱛᱮ ᱵᱟᱦᱟᱠᱚ ᱟᱹᱜᱩᱭᱟ ᱪᱮᱫᱞᱮᱠᱟ ᱛᱮᱠᱚ ᱟᱹᱵᱩᱠ ᱵᱚᱞᱚᱜᱼᱟ ᱪᱮᱫᱠᱚ ᱨᱩᱭᱟ ᱵᱟᱦᱟ ᱟᱫᱮᱨ ᱠᱟᱛᱮᱫ ᱛᱩᱝᱫᱟᱜ ᱪᱮᱫᱠᱚ ᱥᱟᱯᱟᱵ ᱢᱮᱱᱟᱜᱼᱟ ᱪᱮᱫᱠᱚᱠᱚ ᱨᱩᱭᱟ ᱴᱷᱤᱠ ᱜᱮᱭᱟ ᱛᱟᱦᱟᱞᱮ ᱚᱱᱟᱜᱤᱧ ᱠᱩᱞᱤ ᱠᱟᱱ ᱛᱟᱦᱮᱱᱟ